ᱟᱵᱚᱣᱟᱜ ᱥᱟᱶᱛᱟ ᱨᱮ ᱥᱟᱱᱛᱟᱲ ᱥᱟᱶᱛᱟ ᱨᱮ ᱱᱚᱣᱟ ᱡᱟᱦᱟᱸ ᱵᱚᱸᱜᱟᱼᱵᱳᱨᱳ ᱫᱮᱵᱟ ᱥᱮᱵᱟ ᱠᱚ ᱪᱟᱞᱟᱣ ᱤᱫᱤ ᱞᱮᱠᱷᱟᱱ ᱡᱮᱱᱚᱣᱟ ᱵᱟᱧᱪᱟᱣ ᱛᱟᱦᱮᱱᱚᱜᱼᱟ ᱟᱵᱚᱣᱟᱜ ᱫᱷᱚᱨᱚᱢ ᱟᱵᱚ ᱥᱟᱱᱛᱟᱲ ᱥᱟᱶᱛᱟ ᱨᱮᱫᱚ ᱱᱚᱜᱼᱚᱸᱭ ᱡᱮᱢᱚᱱ ᱥᱚᱨᱦᱟᱭ ᱨᱮ ᱟᱵᱚᱣᱟᱜ ᱱᱚᱜᱼᱚᱸᱭ ᱞᱟᱠᱪᱟᱨ ᱡᱟᱦᱟᱸ ᱥᱚᱨᱦᱟᱭ ᱨᱮ ᱵᱚᱸᱜᱟ ᱵᱳᱨᱳ ᱢᱮᱱᱟᱜ ᱛᱟᱵᱚᱱᱟ ᱵᱟᱦᱟ ᱨᱮᱦᱚᱸ ᱟᱵᱚ ᱵᱟᱦᱟ ᱵᱚᱸᱜᱟ ᱱᱚᱣᱟ ᱦᱚᱸ ᱢᱤᱫᱴᱮᱱ ᱫᱷᱚᱨᱚᱢ ᱨᱮᱱᱟᱜ ᱠᱟᱛᱷᱟ ᱵᱚᱱ ᱨᱚᱲᱟ ᱟᱵᱚ ᱥᱟᱱᱛᱟᱲ ᱫᱚ ᱵᱚᱸᱜᱟᱼᱵᱳᱨᱳ ᱱᱚᱣᱟ ᱟᱵᱚᱣᱟᱜ ᱫᱚ ᱥᱟᱱᱛᱟᱲ ᱞᱮᱠᱟ ᱠᱟᱛᱮᱜ ᱱᱚᱣᱟ ᱤᱭᱟᱹᱨᱮ ᱫᱟᱨᱮ ᱫᱷᱤᱨᱤᱜᱮ ᱟᱵᱚᱨᱮᱱ ᱵᱚᱸᱜᱟᱼᱵᱳᱨᱳ ᱵᱚᱱ ᱫᱮᱵᱟ ᱥᱮᱵᱟ ᱠᱚᱣᱟ